ᱜᱚᱢᱠᱮ ᱡᱚᱦᱟᱨ ᱜᱮ ᱤᱧ ᱫᱚ ᱥᱳᱱᱛᱳᱥ ᱦᱟᱸᱥᱫᱟᱧ ᱞᱟᱹᱭᱮᱫ ᱛᱟᱦᱮᱱᱟ ᱜᱚᱢᱠᱮ ᱤᱧ ᱢᱤᱫᱴᱟᱱ ᱟᱯᱮ ᱯᱷᱤᱠᱟᱨᱴ ᱯᱷᱤᱞᱤᱯᱠᱟᱨᱴ ᱠᱷᱚᱱ ᱢᱤᱫᱴᱟᱱ ᱴᱤ ᱥᱟᱨᱴᱤᱧ ᱚᱰᱟᱨ ᱞᱮᱫᱟ ᱜᱚᱢᱠᱮ ᱢᱮᱱᱠᱷᱟᱱ ᱚᱱᱟ ᱴᱤ ᱥᱟᱨᱴ ᱨᱮᱱᱟᱜ ᱡᱟᱦᱟᱸ ᱥᱟᱭᱤᱡᱽ ᱠᱟᱱᱟ ᱚᱱᱟ ᱫᱚ ᱤᱧ ᱴᱷᱮᱱ ᱠᱚᱢᱯᱷᱳᱴᱮᱵᱮᱞ ᱵᱟᱝ ᱦᱩᱭᱩᱜ ᱠᱟᱱᱟ ᱛᱳ ᱜᱚᱝᱠᱮ ᱚᱱᱟᱛᱮ ᱤᱧᱤᱧ ᱢᱮᱱ ᱮᱫᱟ ᱡᱮ ᱱᱚᱣᱟ ᱴᱤ ᱥᱟᱨᱴ ᱫᱚ ᱨᱩᱣᱟᱹᱲ ᱠᱟᱜ ᱟᱹᱧ